ᱟᱞᱮ ᱫᱚ ᱦᱟᱴ ᱵᱟᱡᱟᱨ ᱞᱮ ᱪᱟᱞᱟᱜᱼᱟ ᱮᱴᱟᱜ ᱡᱟᱹᱛᱤ ᱠᱚ ᱥᱟᱞᱟᱜ ᱪᱮᱫ ᱞᱮᱠᱟᱞᱮ ᱜᱟᱞᱢᱟᱨᱟᱜᱼᱟ ᱩᱱᱤ ᱪᱮᱫ ᱞᱮᱠᱟ ᱠᱟᱛᱮᱫᱼᱞᱮ ᱵᱩᱡᱷᱟᱹᱣ ᱦᱚᱪᱚᱭᱮᱭᱟ ᱥᱟᱠᱼᱥᱚᱵᱽᱡᱤᱞᱮ ᱦᱟᱛᱟᱣᱟ ᱡᱩᱫᱤ ᱮᱴᱟᱜ ᱡᱟᱹᱛᱤ ᱠᱟᱱᱟᱭ ᱦᱤᱱᱫᱤᱛᱮ ᱡᱩᱫᱤ ᱨᱚᱲᱟᱭ ᱮᱱᱠᱷᱟᱱ ᱦᱤᱱᱫᱤᱛᱮ ᱨᱚᱲ ᱠᱟᱛᱮᱫᱼᱞᱮ ᱵᱩᱡᱷᱟᱹᱣ ᱦᱚᱪᱚᱭᱮᱭᱟ ᱱᱚᱣᱟ ᱫᱚ ᱱᱤᱱᱟᱹᱜ ᱞᱮ ᱦᱟᱛᱟᱣᱟ ᱛᱤᱱᱟᱹᱜ ᱯᱚᱭᱥᱟᱹ ᱮᱢ ᱦᱩᱭᱩᱜᱼᱟ ᱚᱱᱠᱟᱞᱮ ᱜᱟᱞᱢᱟᱨᱟᱜᱼᱟ ᱮᱱᱠᱷᱟᱱ ᱫᱚ ᱛᱤᱱᱟᱹᱜᱼᱞᱮ ᱦᱟᱛᱟᱣᱟ ᱤᱱᱟᱹᱜ ᱳᱡᱚᱱ ᱠᱟᱛᱮᱫ ᱮᱢᱟ ᱞᱮᱭᱟᱭ ᱛᱤᱱᱟᱹᱜ ᱯᱚᱭᱥᱟᱹ ᱞᱟᱹᱭᱟᱭ ᱛᱤᱱᱟᱹᱜ ᱠᱟᱛᱮᱫ ᱟᱹᱠᱷᱨᱤᱧᱮᱫᱟᱭ ᱮᱱᱠᱷᱟᱱ ᱤᱱᱟᱹᱜ ᱯᱚᱭᱥᱟᱞᱮ ᱮᱢᱟᱭᱟ ᱟᱨ ᱥᱟᱱᱛᱟᱲ ᱦᱚᱲ ᱴᱷᱮᱱ ᱫᱚ ᱡᱩᱫᱤ ᱥᱟᱱᱛᱟᱲ ᱛᱮᱞᱮ ᱨᱚᱲᱟᱭᱟ ᱟᱨ ᱥᱟᱱᱛᱟᱲᱛᱮ ᱜᱟᱞᱢᱟᱨᱟᱣ ᱠᱟᱛᱮᱫ ᱟᱨ ᱡᱟᱦᱟᱱᱟᱜᱼᱞᱮ ᱠᱤᱨᱤᱧ ᱟᱹᱜᱩᱭᱟ ᱟᱨ ᱚᱲᱟᱜ ᱟᱹᱜᱩ ᱠᱟᱛᱮᱫ ᱟᱞᱮᱫᱚ ᱚᱱᱟ ᱠᱚᱫᱚ ᱥᱟᱠᱼᱥᱚᱵᱽᱡᱤ ᱠᱚᱫᱚ ᱤᱥᱤᱱ ᱠᱟᱛᱮᱫᱼᱞᱮ ᱡᱚᱢᱟ ᱡᱟᱦᱟᱸᱥᱮᱫ ᱵᱟᱡᱟᱨ ᱞᱮ ᱪᱟᱞᱟᱜᱼᱟ ᱡᱟᱦᱟᱱᱟᱜ ᱜᱮ ᱟᱨᱦᱚᱸ ᱞᱩᱜᱽᱲᱤ ᱞᱟᱯᱚ ᱠᱚᱦᱚᱸᱞᱮ ᱠᱤᱨᱤᱧᱟ ᱡᱩᱫᱤ ᱵᱟᱝᱞᱟ ᱛᱮᱠᱚ ᱨᱚᱲᱟ ᱮᱱᱠᱷᱟᱱ ᱫᱚ ᱵᱟᱝᱞᱟᱛᱮ ᱨᱚᱲ ᱠᱟᱛᱮᱫᱼᱞᱮ ᱵᱩᱡᱷᱟᱹᱣ ᱦᱚᱪᱚ ᱠᱚᱣᱟ ᱱᱚᱣᱟ ᱫᱚ ᱛᱤᱱᱟᱹᱜ ᱫᱟᱢᱟ ᱢᱮᱱᱛᱮ ᱟᱨᱦᱚᱸ ᱫᱳᱠᱟᱱ ᱨᱮ ᱵᱩᱞᱩᱝ ᱥᱩᱱᱩᱢ ᱦᱚᱸ ᱡᱟᱦᱟᱸ ᱛᱤᱱᱟᱹᱜ ᱫᱟᱢᱟ ᱡᱩᱫᱤ ᱦᱤᱱᱫᱤᱼᱛᱮ ᱟᱨᱦᱚᱸ ᱩᱱᱠᱩ ᱦᱚᱸᱠᱚ ᱨᱚᱲᱟ ᱮᱱᱠᱷᱟᱱ ᱩᱱᱠᱩ ᱦᱤᱱᱫᱤ ᱛᱮᱜᱮᱞᱮ ᱨᱚᱲ ᱵᱩᱡᱷᱟᱹᱣ ᱠᱚᱣᱟ ᱟᱨ ᱚᱱᱠᱟ ᱠᱟᱛᱮᱫ ᱜᱟᱞᱢᱟᱨᱟᱣ ᱠᱟᱛᱮᱫ ᱫᱚᱨᱫᱟᱢ ᱠᱟᱛᱮᱫ ᱟᱨᱞᱮ ᱠᱤᱨᱤᱧ ᱟᱹᱜᱩᱭᱟ